ᱦᱮᱞᱳ ᱤᱧ ᱱᱚᱛᱮ ᱠᱷᱚᱱ ᱤᱧ ᱨᱚᱲᱮᱫᱟ ᱨᱟᱢᱯᱩᱨ ᱦᱟᱴ ᱤᱭᱟᱹ ᱥᱮᱫ ᱠᱷᱚᱱ ᱢᱮᱱᱮᱫᱟᱹᱧ ᱤᱭᱟᱹ ᱱᱚᱰᱮ ᱟᱢᱫᱚ ᱯᱟᱦᱟᱲᱯᱩᱲ ᱨᱮᱱ ᱫᱤᱫᱤᱢᱚᱱᱤ ᱠᱟᱱ ᱜᱮᱭᱟᱢ ᱦᱟᱭ ᱥᱠᱩᱞ ᱨᱮᱱ ᱜᱮ ᱦᱮᱸ ᱦᱮᱸ ᱵᱚᱞᱮ ᱚᱱᱟ ᱦᱮᱸ ᱦᱮᱸ ᱵᱟᱹᱧ ᱢᱮᱱᱮᱫ ᱠᱟᱱ ᱛᱟᱸᱦᱮᱱᱤᱧ ᱱᱚᱛᱮ ᱟᱯᱮ ᱥᱮᱭᱟᱜ ᱜᱮ ᱵᱚᱞᱮ ᱵᱟᱲᱟᱭ ᱥᱟᱱᱟᱭᱮᱫᱤᱧ ᱠᱟᱱ ᱛᱟᱸᱦᱮᱱᱟ ᱦᱮᱸ ᱯᱟᱹᱠᱩᱲ ᱤᱭᱟᱹ ᱟᱯᱮ ᱥᱮᱭᱟᱜ ᱵᱚᱞᱮ ᱚᱲᱟᱜ ᱯᱚᱛᱟᱣ ᱠᱚ ᱪᱮᱫ ᱞᱮᱠᱟ ᱚᱱᱟᱛᱮ ᱟᱯᱮ ᱥᱮᱭᱟᱜ ᱵᱟᱲᱟᱭ ᱥᱟᱱᱟᱭᱮᱫᱤᱧ ᱠᱟᱱ ᱛᱟᱸᱦᱮᱱᱟ ᱦᱮᱸ ᱵᱷᱤᱛ ᱯᱚᱛᱟᱣ ᱠᱚ ᱦᱮᱸ ᱦᱮᱸ ᱦᱮᱸ ᱦᱮᱸ ᱦᱮᱸ ᱦᱮᱸ ᱟᱨ ᱵᱟᱲᱟᱭ ᱥᱟᱱᱟᱭᱮᱫᱤᱧ ᱠᱟᱱ ᱛᱟᱸᱦᱮᱱᱟ ᱚᱱᱟ ᱤᱭᱟᱹ ᱨᱮᱱᱟᱜ ᱚᱱᱟ ᱤᱭᱟᱹ ᱪᱮᱫ ᱠᱚ ᱢᱮᱱᱟ ᱦᱮᱸ ᱦᱳᱭ ᱦᱳᱭ ᱟᱹᱨᱤᱪᱟᱹᱞᱤ ᱨᱮᱭᱟᱜ ᱜᱮ ᱚᱱᱟᱜᱮ ᱵᱟᱲᱟᱭ ᱥᱟᱱᱟᱭᱮᱫᱤᱧ ᱠᱟᱱ ᱛᱟᱸᱦᱮᱱᱟ ᱚ ᱦᱮᱸ ᱚ ᱦᱮᱸ ᱦᱮᱸ ᱚ ᱜᱟᱞᱢᱟᱨᱟᱣ ᱠᱟᱛᱮᱫ ᱦᱮᱸ ᱚ ᱚᱻ ᱦᱮᱸ ᱦᱮᱸ ᱦᱮᱸ ᱟᱪᱪᱷᱟ ᱦᱮᱸ ᱚᱱᱠᱟ ᱵᱟᱝ ᱦᱮᱸ ᱦᱮᱸ ᱵᱟᱝ ᱦᱮᱸ ᱵᱟᱲᱟᱭ ᱨᱮᱭᱟᱜ ᱡᱟᱹᱨᱩᱲ ᱛᱟᱦᱮᱸ ᱠᱟᱱ ᱛᱤᱧᱟ ᱦᱮᱸ ᱦᱮᱸ ᱦᱮᱸ ᱵᱟᱲᱟᱭ ᱠᱤᱫᱟᱹᱧ ᱟᱹᱰᱤ ᱡᱟᱭᱜᱟ ᱟᱯᱮ ᱥᱮᱫ ᱦᱮᱸ ᱢᱟ ᱛᱚᱵᱮ ᱴᱷᱤᱠ ᱜᱮᱭᱟ ᱟᱹᱰᱤ ᱟᱹᱰᱤ ᱥᱟᱨᱦᱟᱣ ᱦᱮᱸ ᱢᱟ ᱡᱚᱦᱟᱨ ᱜᱮ ᱱᱚᱰᱮ ᱤᱭᱟᱹ ᱠᱟᱛᱮᱫ ᱜᱮ ᱫᱚᱦᱚᱭ ᱫᱟᱹᱧ ᱦᱮᱸ ᱚ ᱦᱮᱸ ᱢᱟ ᱴᱷᱤᱠ ᱜᱮᱭᱟ ᱛᱟᱦᱞᱮ ᱟᱨ ᱪᱮᱫ ᱤᱧ ᱢᱮᱱᱟ ᱫᱚᱦᱚᱭᱮᱫᱟᱹᱧ ᱛᱟᱦᱞᱮ ᱦᱮᱸ ᱦᱮᱸ